ᱤᱧᱨᱮᱱ ᱜᱟᱛᱟᱠ ᱠᱚᱲᱟ ᱟᱹᱛᱩᱨᱮ ᱛᱟᱦᱮᱱ ᱠᱚ ᱞᱟᱹᱜᱤᱫ ᱥᱟᱜᱟᱲᱚᱢ ᱟᱨ ᱫᱟᱬᱟᱱ ᱨᱮᱭᱟᱜ ᱫᱚ ᱟᱹᱰᱤᱜᱮ ᱢᱩᱥᱠᱤᱞ ᱜᱮᱭᱟ ᱪᱮᱫᱟᱜ ᱥᱮ ᱱᱚᱣᱟ ᱯᱟᱲᱟᱨᱮ ᱟᱹᱰᱤᱜᱮ ᱥᱚᱲᱚᱠ ᱠᱷᱟᱨᱟᱯ ᱜᱮᱭᱟ ᱚᱱᱟ ᱠᱷᱟᱹᱛᱤᱨ ᱱᱚᱣᱟ ᱯᱟᱲᱟᱨᱮᱱ ᱦᱟᱴ ᱯᱟᱛᱟ ᱵᱩᱨᱩ ᱡᱟᱛᱨᱟ ᱥᱮᱱᱚᱜ ᱫᱚ ᱟᱹᱰᱤᱜᱮ ᱠᱚᱥᱴᱚᱣᱟ ᱱᱟᱦᱟᱜ ᱡᱩᱜᱽ ᱨᱮᱱᱟᱜ ᱜᱟᱹᱰᱤ ᱜᱷᱚᱲᱟ ᱱᱟᱱᱟ ᱨᱚᱠᱚᱢᱟᱜ ᱩᱰᱩᱠ ᱟᱠᱟᱱᱟ ᱚᱱᱟ ᱛᱮᱜᱮ ᱥᱮᱱᱚᱜ ᱥᱟᱱᱟᱣᱟ ᱢᱮᱱᱠᱷᱟᱱ ᱥᱚᱲᱚᱠ ᱨᱮᱱᱟᱜ ᱚᱵᱚᱯᱥᱛᱷᱟ ᱟᱹᱰᱤ ᱠᱷᱟᱨᱟᱯ ᱜᱮᱭᱟ ᱚᱱᱟ ᱠᱷᱟᱹᱛᱤᱨ ᱱᱟᱦᱟᱜ ᱡᱩᱜᱽ ᱨᱮᱭᱟᱜ ᱜᱟᱹᱰᱤ ᱵᱟᱹᱜᱤ ᱠᱟᱛᱮᱫ ᱥᱮᱫᱟᱭ ᱞᱮᱠᱟ ᱛᱟᱦᱟᱣ ᱛᱟᱦᱟᱣ ᱛᱮᱜᱮ ᱨᱮᱞᱟ ᱪᱟᱞᱟᱜ ᱦᱩᱭᱩᱜᱼᱟ ᱚᱱᱟ ᱩᱛᱱᱟᱹᱣ ᱞᱟᱹᱜᱤᱫ ᱫᱚ ᱥᱚᱲᱚᱠ ᱵᱮᱥ ᱵᱮᱱᱟᱣ ᱦᱩᱭᱩᱜᱼᱟ ᱛᱚᱵᱮ ᱡᱮᱠᱷᱟᱡ ᱜᱮ ᱟᱵᱚ ᱥᱩᱠᱷᱼᱫᱩᱠᱷᱨᱮ ᱥᱟᱹᱦᱤ ᱥᱚᱢᱚᱭ ᱨᱮᱵᱚ ᱪᱟᱞᱟᱣ ᱫᱟᱲᱮᱭᱟᱜᱼᱟ